ᱟᱞᱮ ᱱᱚᱣᱟ ᱴᱚᱪᱴᱷᱟ ᱨᱮᱫᱚ ᱠᱩᱧ ᱦᱚᱸ ᱢᱮᱱᱟᱜᱼᱟ ᱠᱚᱞ ᱦᱚᱸ ᱢᱮᱱᱟᱜᱼᱟ ᱛᱟᱨ ᱟᱞᱮ ᱫᱚ ᱠᱩᱧ ᱦᱚᱸᱞᱮ ᱵᱮᱵᱚᱦᱟᱨ ᱜᱮᱭᱟ ᱟᱨ ᱠᱚᱞ ᱦᱚᱸᱞᱮ ᱵᱮᱵᱚᱦᱟᱨ ᱜᱮᱭᱟ ᱡᱟᱦᱟᱸᱛᱮ ᱠᱚᱞ ᱫᱟᱜ ᱫᱚ ᱠᱩᱧ ᱫᱟᱜ ᱠᱷᱚᱱ ᱫᱚ ᱟᱹᱰᱤ ᱯᱷᱟᱨᱪᱟ ᱜᱮᱭᱟ ᱡᱟᱦᱟᱸ ᱞᱟᱹᱜᱤᱫ ᱛᱮ ᱧᱩ ᱫᱚ ᱟᱹᱰᱤ ᱱᱟᱯᱟᱭ ᱜᱮ ᱵᱩᱡᱷᱟᱹᱜᱼᱟ ᱟᱨ ᱚᱲᱟᱜ ᱚᱲᱟᱜ ᱚᱲᱟᱜ ᱠᱚᱨᱮ ᱡᱟᱦᱟᱸ ᱫᱚ ᱥᱚᱡᱚᱞ ᱫᱟᱨᱟ ᱥᱚᱨᱠᱟᱨᱮᱭ ᱪᱟᱹᱞᱩᱣᱟᱠᱟᱫ ᱚᱱᱟ ᱫᱚᱠᱚ ᱟᱣᱨᱤᱠᱚ ᱪᱟᱹᱞᱩᱭᱟ ᱮᱢ ᱫᱚᱠᱚ ᱮᱢ ᱟᱠᱟᱫ ᱞᱮᱜᱮᱭᱟ ᱵᱟᱠᱚ ᱪᱟᱹᱞᱩᱣᱟᱠᱟᱫᱟ